ᱢᱤᱫᱴᱟᱝ ᱯᱚᱡᱤᱴᱤᱵᱽ ᱫᱩᱨᱤᱵᱽ ᱫᱚ ᱦᱩᱭᱩᱜ ᱠᱟᱱᱟ ᱤᱥᱠᱩᱞ ᱵᱮᱜᱽ ᱪᱮᱫᱟᱜ ᱥᱮ ᱵᱟᱝ ᱢᱟ ᱤᱥᱠᱩᱞ ᱵᱮᱜᱽ ᱨᱮᱫᱚ ᱯᱚᱛᱚᱵ ᱠᱚ ᱟᱹᱰᱤ ᱥᱟᱢᱴᱟᱣ ᱥᱟᱹᱦᱤᱫ ᱛᱟᱦᱮᱱ ᱠᱟᱱᱟ ᱟᱨ ᱯᱟᱹᱴᱷᱩᱣᱟᱹ ᱠᱚᱦᱚᱸ ᱯᱚᱛᱚᱵ ᱠᱚ ᱥᱟᱢᱴᱟᱣ ᱥᱟᱹᱦᱤᱡ ᱚᱲᱟᱜ ᱠᱷᱚᱱ ᱠᱚ ᱤᱫᱤ ᱫᱟᱲᱮᱭᱟᱜ ᱠᱟᱱᱟ ᱤᱱᱟᱹ ᱛᱮ ᱩᱱᱠᱩ ᱠᱚᱴᱷᱮᱱ ᱯᱟ ᱴᱷᱩᱣᱟᱹ ᱜᱤᱫᱽᱨᱟᱹ ᱠᱚᱴᱷᱮᱱ ᱫᱚ ᱤᱥᱠᱩᱞ ᱵᱮᱜᱽ ᱫᱚ ᱟᱹᱰᱤ ᱯᱚᱡᱮᱴᱤᱵᱽ ᱫᱩᱨᱤᱵᱽ ᱠᱟᱱᱟ